ᱤᱧ ᱮᱴᱤᱭᱮᱢ ᱠᱟᱴᱤᱧ ᱤᱫᱤᱞᱮᱫᱟ ᱚᱱᱟᱠᱟᱴ ᱡᱚᱛᱱᱚ ᱠᱟᱛᱮᱧ ᱫᱚᱦᱚᱭᱮᱫᱟ ᱡᱟᱦᱟᱸᱛᱮ ᱚᱱᱟᱠᱟᱴ ᱵᱟᱝ ᱟᱫᱚᱜᱛᱤᱧ ᱥᱮ ᱦᱚᱲᱦᱚᱸ ᱵᱟᱠᱩ ᱠᱩᱢᱲᱩ ᱫᱟᱲᱤᱭᱟᱹᱧ ᱥᱮ ᱵᱟᱠᱩ ᱨᱮᱡᱫᱟᱲᱤᱭᱟᱹᱧ ᱱᱚᱣᱟ ᱮᱴᱤᱭᱮᱢ ᱠᱟᱴ ᱤᱧ ᱜᱚᱲᱚᱭ ᱤᱢᱟᱹᱧ ᱠᱟᱱᱟ ᱡᱟᱦᱟᱸᱥᱮᱡᱜᱤᱧ ᱪᱟᱞᱟᱜ ᱠᱟᱱᱟ ᱚᱸᱰᱮᱜᱤ ᱡᱚᱠᱷᱚᱱ ᱠᱟᱹᱣᱰᱤ ᱯᱨᱚᱭᱚᱱ ᱟᱹᱧᱟᱹ ᱛᱚᱠᱷᱚᱱᱜᱤ ᱚᱱᱟ ᱮᱴᱤᱭᱮᱢ ᱠᱟᱴᱛᱮ ᱠᱟᱹᱣᱰᱤᱧ ᱛᱩᱞᱟᱹᱣ ᱫᱟᱲᱤᱭᱟᱜᱼᱟ ᱱᱚᱣᱟᱠᱩ ᱥᱩᱵᱤᱫᱷᱟ ᱤᱧᱮ ᱤᱢᱟᱹᱧ ᱠᱟᱱᱟ